ᱦᱮᱸᱻ ᱜᱚᱝᱠᱮ ᱟᱫᱚ ᱱᱚᱝᱠᱟ ᱜᱮᱧ ᱢᱮᱱᱮᱫᱟ ᱟᱞᱮ ᱫᱚ ᱥᱚᱢᱟᱡᱽ ᱥᱮᱵᱟ ᱦᱚᱲ ᱠᱟᱱᱟᱞᱮ ᱛᱚ ᱟᱫᱚ ᱟᱯᱮ ᱫᱚ ᱢᱟᱹᱱᱡᱷᱤ ᱦᱟᱲᱟᱢ ᱠᱟᱱᱟᱯᱮ ᱟᱫᱚ ᱟᱯᱮ ᱟᱫᱚ ᱟᱵᱚᱣᱟᱜ ᱥᱚᱢᱟᱡᱽ ᱞᱟᱹᱜᱤᱫ ᱛᱮ ᱟᱯᱮ ᱫᱚ ᱪᱮᱫ ᱠᱚᱯᱮ ᱪᱤᱠᱟᱭᱮᱫᱟ ᱟᱫᱚ ᱚᱱᱟᱜᱮ ᱛᱷᱚᱲᱟ ᱤᱧ ᱦᱚᱸ ᱟᱯᱮᱴᱷᱮᱡ ᱠᱷᱚᱡ ᱤᱧ ᱵᱟᱰᱟᱭ ᱵᱟᱲᱟᱭ ᱡᱚᱝ ᱠᱟᱱᱟ ᱟᱨ ᱠᱤ ᱚᱱᱟᱢ ᱛᱷᱚᱲᱟᱢ ᱞᱟᱹᱭᱟᱹᱧ ᱠᱷᱟᱡ ᱠᱷᱩᱵᱽ ᱵᱷᱟᱜᱮ ᱠᱚᱜᱼᱟ ᱟᱨᱠᱤ

ᱟᱫᱚ ᱚᱱᱜᱮᱧ ᱢᱮᱱ ᱫᱟ ᱚᱱᱟ ᱚᱱᱟ ᱜᱮᱧ ᱢᱮᱱ ᱮᱫᱟ ᱟᱯᱮ ᱥᱚᱢᱟᱡᱽ ᱞᱟᱜᱤᱜ ᱛᱮ ᱪᱮᱫ ᱠᱚᱯᱮ ᱠᱟᱹᱢᱤ ᱠᱟᱱ ᱛᱟᱵᱚᱱᱟ ᱟᱪ ᱪᱷᱟ ᱪᱷᱟ ᱦᱮᱸ ᱦᱮᱸ ᱦᱮᱸ ᱦᱮᱸ ᱦᱮᱸ ᱟᱪᱪᱷᱟ ᱪᱷᱟ ᱦᱮᱸᱻ ᱦᱮᱸᱻ ᱦᱮᱸ ᱦᱮᱸ ᱦᱮᱸ ᱟᱪ ᱪᱷᱟ ᱪᱷᱟ ᱠᱷᱩᱵᱽ ᱱᱟᱯᱟᱭ ᱠᱷᱩᱵᱽ ᱱᱟᱯᱟᱭ

ᱮᱠᱫᱚᱢ ᱦᱮᱸ ᱦᱮᱸᱻ ᱦᱮᱸ ᱟᱫᱚ ᱚᱱᱟᱜᱮ ᱚᱱᱟᱜᱮ ᱤᱧ ᱦᱚᱸᱧ ᱞᱟᱹᱭ ᱪᱚᱭ ᱫᱟ ᱛᱚ ᱤᱧᱤᱧ ᱞᱟᱹᱭ ᱪᱚᱭ ᱫᱟ ᱡᱮ ᱟᱯᱮ ᱱᱚᱝᱠᱟ ᱱᱚᱝᱠᱟ ᱟᱵᱚᱣᱟᱜ ᱡᱮᱢᱚᱱ ᱟᱵᱚᱣᱟᱜ ᱢᱟᱡᱷᱤ ᱛᱷᱟᱱ ᱚᱱᱮᱠ ᱚᱱᱮᱠ ᱡᱟᱭᱜᱟ ᱨᱮᱧ ᱧᱮᱞ ᱠᱟᱫᱟ ᱢᱟᱡᱷᱤ ᱛᱷᱟᱱ ᱦᱚᱸ ᱵᱟᱱᱩᱜ ᱵᱟᱝ ᱦᱮᱱᱟᱜ ᱛᱟᱠᱚᱣᱟ ᱟᱫᱚ ᱚᱱᱟᱜᱮᱧ ᱢᱮᱱ ᱫᱟ ᱟᱵᱚᱣᱟᱜ ᱡᱟᱦᱮᱨ ᱛᱷᱟᱱ ᱢᱟᱡᱷᱤ ᱛᱷᱟᱱ ᱡᱩᱫᱤ ᱴᱷᱤᱠ ᱴᱷᱤᱠ ᱟᱛᱳ ᱦᱚᱲ ᱱᱚᱜᱚᱝ ᱠᱟᱛᱮᱢ ᱵᱮᱱᱟᱣ ᱫᱟᱲᱮ ᱞᱮᱛᱟᱵᱚᱱ ᱠᱷᱟᱡ ᱫᱚ ᱟᱰᱤ ᱱᱟᱯᱟᱭ ᱦᱩᱭ ᱠᱚᱜᱼᱟ ᱚᱱᱟ ᱞᱟᱜᱤᱜ ᱛᱮ ᱟᱞᱮ ᱦᱚᱸ ᱛᱷᱚᱲᱟ ᱜᱚᱲᱚᱞᱮ ᱮᱢ ᱠᱮᱯᱮᱭᱟ

ᱦᱮᱸ ᱦᱮᱸ

ᱦᱮᱸ ᱦᱮᱸ ᱦᱮᱸ ᱦᱮᱸ

ᱦᱮᱸᱦᱮ ᱸ ᱦᱮᱸ ᱦᱮᱸ ᱦᱮᱸ ᱦᱮᱸ ᱴᱷᱤᱠ ᱴᱷᱤᱠ ᱦᱮᱸ ᱦᱮᱸ ᱴᱷᱤᱠ ᱴᱷᱤᱠ ᱦᱮᱸ ᱦᱮᱸ ᱦᱮᱸ ᱦᱮᱸ ᱦᱮᱸ ᱦᱮᱸ

ᱦᱮᱸ ᱦᱮᱸ ᱦᱮᱸ

ᱦᱮᱸ ᱟᱫᱚ ᱚᱱᱟ ᱜᱮ ᱤᱧ ᱦᱚᱸ ᱢᱟᱡᱷᱮ ᱢᱟᱡᱷᱮ ᱱᱚᱝᱠᱟ ᱟᱞᱮ ᱞᱮ ᱫᱟᱬᱟᱱᱟ ᱛᱚ ᱟᱫᱚ ᱚᱸᱰᱮ ᱱᱚᱝᱠᱟ ᱵᱟᱨᱦᱮ ᱥᱮᱫ ᱞᱮ ᱫᱟᱬᱟᱱᱟ ᱵᱤᱵᱷᱤᱱᱱᱚ ᱴᱚᱞᱟ ᱠᱚᱨᱮ ᱞᱮ ᱧᱮᱞ ᱟᱜᱩᱣ ᱠᱟᱫᱟ ᱚᱱᱮᱠ ᱚᱱᱮᱠ ᱡᱟᱭᱜᱟ ᱟᱰᱤ ᱟᱸᱴ ᱟᱵᱚ ᱫᱚ ᱱᱚᱝᱠᱟ ᱱᱚᱝᱠᱟ ᱚᱥᱩᱵᱤᱛᱟ ᱢᱮᱱᱟᱜ ᱠᱚᱣᱟ ᱢᱟᱡᱷᱤ ᱦᱟᱲᱟᱢ ᱢᱟᱡᱷᱤ ᱯᱟᱨᱟᱱᱤᱠ ᱮᱵᱚᱝ ᱟᱯᱮ ᱠᱚ ᱞᱮᱠᱟᱱᱟᱜ ᱮᱱᱛᱮᱫ ᱥᱚᱢᱟᱡᱽ ᱨᱮᱱ ᱡᱟᱦᱟᱸᱭ ᱞᱟᱹᱴᱩ ᱦᱚᱲ ᱢᱮᱱᱟᱜ ᱠᱚᱣᱟ ᱟᱫᱚ ᱩᱱᱠᱩ ᱠᱚᱦᱚᱸ ᱱᱚᱣᱟ ᱠᱚ ᱴᱷᱤᱠ ᱢᱚᱛᱚ ᱵᱟᱠᱚ ᱠᱟᱹᱢᱤᱭᱮᱫ ᱛᱟᱵᱚᱱᱟ ᱟᱫᱚ ᱚᱱᱮ ᱚᱱᱟ ᱠᱚ ᱞᱟᱜᱤᱜ ᱛᱮ ᱱᱚᱝᱠᱟ ᱟᱞᱮ ᱫᱚᱞᱮ ᱢᱮᱱ ᱚᱪᱚᱭᱮᱫᱟ ᱡᱟᱛᱮ ᱠᱚᱨᱮ ᱯᱨᱚᱛᱛᱮᱠ ᱴᱚᱞᱟ ᱴᱚᱞᱟ ᱡᱟ ᱟᱵᱚ ᱢᱟᱡᱷᱤ ᱛᱷᱟᱱ ᱢᱮᱱᱟᱜᱼᱟ ᱟᱵᱚ ᱵᱚᱱ ᱴᱷᱤᱠ ᱵᱚᱱ ᱡᱩᱛ ᱢᱟ ᱦᱮᱸ ᱟᱵᱚ ᱫᱚ ᱵᱚᱸᱜᱟ ᱵᱩᱨᱩ ᱴᱷᱤᱠ ᱞᱮᱠᱟ ᱵᱚᱱ ᱥᱮᱵᱟ ᱫᱟᱲᱮᱣ ᱠᱚᱢᱟ ᱦᱮᱸ ᱚᱱᱟ ᱠᱚ ᱞᱟᱜᱤᱫ ᱛᱮ ᱟᱞᱮ ᱡᱚᱛᱷᱮᱥᱴᱚ ᱞᱮ ᱜᱚᱲᱚᱣᱟ ᱯᱮᱭᱟ ᱟᱪ ᱪᱷᱟ ᱪᱷᱟ ᱦᱮᱸ ᱦᱮᱸ ᱴᱷᱤᱠ ᱦᱮᱸ ᱦᱮᱸ ᱦᱮᱸ ᱦᱮᱸ ᱟᱹᱰᱤ ᱱᱟᱯᱟᱭ ᱟᱰᱤ ᱱᱟᱯᱟᱭ ᱴᱷᱤᱠ ᱜᱮᱭᱟ ᱛᱟᱦᱞᱮ ᱚᱱᱠᱟ ᱜᱮᱞᱟᱝ ᱜᱟᱞᱢᱟᱨᱟᱣ ᱟ ᱛᱟᱦᱞᱮ ᱟᱯᱮ ᱴᱷᱮᱡ ᱟᱢ ᱴᱷᱮᱡ ᱤᱧ ᱪᱟᱞᱟᱜᱼᱟ ᱟᱨ ᱡᱟᱜᱮ ᱩᱝᱠᱩ ᱢᱟᱡᱷᱤ ᱯᱟᱨᱟᱱᱤᱠ ᱠᱚᱢ ᱦᱚᱦᱚ ᱡᱟᱣᱨᱟ ᱠᱚᱣᱟ ᱟᱨ ᱚᱸᱰᱮᱜᱮ ᱚᱸᱰᱮ ᱜᱮᱵᱚᱱ ᱜᱚᱴᱟᱭᱟ ᱟᱨᱠᱤ ᱪᱮᱜ ᱵᱚᱱ ᱪᱤᱠᱟ ᱞᱮᱠᱷᱟᱡ ᱪᱮᱠᱟ ᱦᱩᱭᱩᱜᱼᱟ ᱥᱟᱱᱟᱢ ᱥᱚᱢᱚᱥᱛᱚ ᱠᱤᱪᱷᱩ ᱪᱤᱠᱟᱭᱟ ᱥᱟᱱᱟᱢᱟᱜ ᱟᱞᱮ ᱞᱮ ᱜᱚᱲᱚᱣ ᱯᱮᱭᱟ ᱦᱮᱸ ᱛᱟᱦᱞᱮ ᱠᱷᱟᱡ ᱟᱵᱚᱣᱟᱜ ᱥᱚᱢᱟᱡᱽ ᱛᱷᱚᱲᱟ ᱛᱷᱚᱲᱟ ᱟᱛᱩ ᱮᱱᱛᱮᱫ ᱩᱱᱱᱚᱛᱤᱨ ᱫᱤᱠᱮ ᱪᱟᱞᱟᱜᱼᱟ ᱟᱨ ᱠᱤ ᱜᱚᱝ ᱠᱮ ᱡᱮᱢᱚᱱ ᱡᱮᱢᱚᱱ ᱧᱮᱞᱚᱜ ᱠᱟᱱᱟ ᱵᱤᱵᱷᱤᱱᱱᱚ ᱫᱤᱠᱩ ᱯᱩᱥᱤᱭᱟᱜ ᱪᱮᱫ ᱞᱮᱠᱟ ᱚᱵᱚᱥᱛᱟ ᱥᱟᱱᱟᱢ ᱫᱤᱠᱩ ᱯᱩᱥᱤᱭᱟᱜ ᱡᱮᱢᱚᱱ ᱢᱩᱱᱫᱤᱨ ᱢᱮᱱᱟᱜ ᱠᱟᱫ ᱛᱟᱠᱚᱣᱟ ᱢᱩᱥᱞᱟᱹᱣᱟᱜ ᱢᱚᱥᱡᱤᱛ ᱦᱮᱱᱟᱜ ᱛᱟᱠᱚᱣᱟ ᱠᱤᱱᱛᱩ ᱟᱵᱚᱣᱟᱜ ᱫᱚ ᱪᱮᱫ ᱦᱚᱸ ᱵᱟᱱᱩᱜ ᱛᱟᱵᱚᱱᱟ ᱥᱩᱫᱩ ᱚᱱᱮ ᱚᱱᱠᱟ ᱠᱩᱞᱦᱤ ᱨᱮᱵᱚᱱ ᱰᱷᱤᱯᱤ ᱠᱟᱜᱼᱟ ᱰᱷᱮᱞᱟ ᱢᱮᱥᱟ ᱮᱭᱴᱩᱠᱩ ᱚᱱᱟ ᱛᱚ ᱟᱵᱚᱣᱟᱜ ᱢᱤᱫᱴᱮᱱ ᱵᱚᱸᱜᱟ ᱛᱷᱟᱱ ᱠᱟᱱᱟ ᱚᱱᱟ ᱦᱚᱸ ᱩᱱᱠᱩ ᱞᱮᱠᱟ ᱛᱷᱚᱲᱟ ᱜᱟᱱ ᱢᱚᱱᱫᱤᱨ ᱞᱮᱠᱟ ᱵᱚᱱ ᱵᱮᱱᱟᱣᱟ ᱡᱟᱱᱤ ᱫᱤᱥᱚᱢ ᱦᱚᱲ ᱠᱚ ᱧᱮᱞ ᱢᱟ ᱡᱮ ᱦᱮᱸ ᱱᱩᱠᱩᱣᱟᱜ ᱦᱚᱸ ᱢᱤᱫᱴᱮᱡ ᱢᱚᱱᱫᱤᱨ ᱢᱮᱱᱟᱜᱼᱟ ᱛᱚ ᱚᱱᱟᱜᱮ ᱦᱮᱸ ᱦᱮᱸ ᱟᱫᱚ ᱡᱟᱦᱟᱸᱭ ᱠᱚ ᱡᱟᱦᱟᱸᱭ ᱠᱚ ᱯᱟᱨᱚᱢᱚᱜ ᱟᱠᱚ ᱧᱮᱞᱟ ᱛᱚᱵᱮ ᱛᱚᱠᱚ ᱧᱮᱞᱟ ᱱᱩᱠᱩᱣᱟᱜ ᱦᱚᱸ ᱢᱤᱫᱴᱮᱱ ᱢᱩᱱᱫᱤᱨ ᱦᱮᱱᱟᱜ ᱛᱟᱠᱚᱣᱟ ᱥᱮ ᱢᱟᱱᱟᱣᱟ ᱠᱚ ᱟᱫᱚ ᱱᱚᱣᱟ ᱫᱚ ᱟᱵᱚ ᱫᱚ ᱦᱟᱥᱟ ᱨᱮᱱᱟᱜ ᱰᱷᱤᱯ ᱠᱟᱜ ᱠᱟᱱᱟᱵᱚᱱ ᱦᱚᱨ ᱟᱲᱮᱨᱮ ᱱᱚᱣᱟ ᱜᱮ ᱥᱮ ᱪᱮᱫ ᱠᱚ ᱢᱟᱱᱟᱣᱟ ᱦᱚᱲ ᱟᱫᱚ ᱚᱱᱟ ᱞᱟᱜᱤᱜ ᱚᱱᱟ ᱠᱷᱟᱛᱤᱨ ᱛᱮ ᱟᱞᱮ ᱫᱚᱞᱮ ᱢᱮᱱ ᱫᱟ ᱡᱮ ᱵᱟᱝ ᱱᱚᱝᱠᱟ ᱞᱮᱠᱷᱟᱡ ᱫᱚ ᱵᱟᱝ ᱦᱩᱭᱩᱜᱼᱟ ᱱᱚᱣᱟ ᱞᱟᱹᱜᱤᱜ ᱛᱮ ᱟᱵᱚ ᱵᱚᱸᱜᱟ ᱛᱷᱟᱱ ᱞᱟᱹᱜᱤᱜ ᱛᱮ ᱛᱷᱚᱲᱟ ᱜᱟᱱ ᱮᱱᱛᱮᱫ ᱚᱲᱟᱜ ᱞᱮᱠᱟ ᱵᱮᱱᱟᱣ ᱦᱩᱭᱩᱜ ᱛᱟᱵᱚᱱᱟ ᱡᱮᱱᱚ ᱫᱤᱥᱚᱢ ᱦᱚᱲ ᱠᱚ ᱧᱮᱞᱟ ᱱᱩᱠᱩᱣᱟᱜ ᱢᱤᱫᱴᱮᱱ ᱵᱚᱸᱜᱟ ᱛᱷᱟᱱ ᱢᱮᱱᱟᱜ ᱛᱟᱠᱚ ᱜᱮᱭᱟ ᱵᱟᱝ ᱵᱟᱝ ᱥᱮ ᱴᱷᱤᱠ ᱴᱷᱤᱠ ᱟᱫᱚ ᱦᱮᱸ ᱟᱪ ᱪᱷᱟ ᱴᱷᱤᱠ ᱦᱮᱸ ᱦᱮᱸ ᱴᱷᱤᱠ ᱴᱷᱤᱠ ᱱᱟᱯᱟᱭ ᱜᱮ ᱱᱟᱯᱟᱭ ᱜᱮ ᱦᱮᱸ ᱡᱚᱦᱟᱨ ᱡᱚᱦᱟᱨ ᱢᱟᱡᱷᱤ ᱦᱟᱲᱟᱢ ᱦᱮᱸ